ᱢᱤᱫᱴᱮᱡ ᱯᱷᱮᱱ ᱤᱧ ᱦᱟᱛᱟᱣ ᱠᱮᱫᱟ ᱫᱳᱠᱟᱱ ᱨᱮᱫᱚ ᱢᱚᱸᱡᱜᱤᱧ ᱦᱟᱛᱟᱣ ᱠᱮᱫᱟ ᱟᱹᱜᱩ ᱠᱮᱫᱟᱧ ᱠᱤᱱᱛᱩ ᱟᱹᱰᱤ ᱥᱳᱞᱳᱛᱮ ᱟᱹᱪᱩᱨᱚᱜ ᱠᱟᱱᱟ ᱟᱨ ᱵᱟᱨ ᱫᱤᱱ ᱯᱚᱨᱜᱮ ᱵᱟᱹᱲᱤᱡ ᱮᱱᱟ